ᱦᱮᱸ ᱡᱚᱦᱟᱨ ᱜᱮ ᱦᱩᱸ ᱦᱮᱸ ᱡᱚᱦᱟᱨᱜᱮ ᱦᱮᱸ ᱦᱮᱸ ᱞᱟᱹᱭ ᱢᱮ ᱦᱮᱸ ᱦᱮᱸ ᱞᱟᱹᱭ ᱫᱟᱞᱤᱧ ᱦᱮᱸ ᱦᱮᱸ ᱢᱟ ᱞᱟᱹᱭ ᱵᱮᱱ ᱪᱮᱫ ᱠᱚ ᱵᱟᱲᱟᱭ ᱥᱟᱱᱟᱭᱮᱫ ᱵᱮᱱᱟ ᱦᱮᱸ ᱛᱟᱦᱞᱮ ᱟᱸᱡᱚᱢᱵᱮᱱ ᱟᱵᱚ ᱱᱚᱣᱟ ᱯᱚᱥᱪᱤᱢ ᱵᱟᱝᱞᱟ ᱨᱮᱫᱚ ᱟᱹᱰᱤᱜᱟᱱ ᱮᱱᱮᱡ ᱥᱮᱨᱮᱧ ᱥᱮ ᱯᱚᱨᱚᱵᱽ ᱤᱭᱟᱹ ᱠᱚ ᱢᱮᱱᱟᱜ ᱛᱟᱵᱚᱱᱟ ᱛᱚ ᱱᱚᱣᱟ ᱫᱟᱸᱥᱟᱭ ᱦᱚᱸ ᱢᱤᱫᱴᱮᱱ ᱚᱱᱟ ᱢᱚᱫᱽᱫᱷᱮ ᱨᱮᱜᱮ ᱯᱟᱲᱟᱜ ᱠᱟᱱᱟ ᱱᱚᱣᱟ ᱫᱟᱸᱥᱟᱭ ᱫᱚ ᱫᱟᱸᱥᱟᱭ ᱵᱚᱸᱜᱟ ᱥᱚᱢᱚᱭ ᱜᱮ ᱦᱩᱭᱩᱜᱼᱟ ᱟᱫᱚ ᱫᱟᱸᱥᱟᱭ ᱫᱚ ᱵᱟᱨ ᱨᱚᱠᱚᱢᱟᱜ ᱢᱮᱱᱟᱜ ᱠᱟᱫᱟ ᱫᱟᱸᱥᱟᱭ ᱡᱮᱢᱚᱱ ᱢᱤᱫᱴᱮᱱ ᱫᱚ ᱦᱩᱭᱩᱜ ᱠᱟᱱᱟ ᱞᱚᱵᱚᱭ ᱫᱟᱸᱥᱟᱭ ᱟᱨ ᱢᱤᱫᱴᱮᱱ ᱫᱚ ᱵᱷᱩᱣᱟᱹᱝ ᱫᱟᱸᱥᱟᱭ ᱟᱫᱚ ᱵᱟᱱᱟᱨ ᱜᱮᱞᱤᱧ ᱞᱟᱹᱭᱟᱵᱮᱱᱟ ᱥᱮ ᱪᱮᱫ ᱠᱚ ᱵᱟᱲᱟᱭ ᱥᱟᱱᱟᱭᱮᱫ ᱵᱮᱱᱟ ᱦᱮᱸ ᱦᱮᱢᱟ ᱛᱟᱦᱞᱮ ᱱᱚᱣᱟ ᱫᱟᱸᱥᱟᱭ ᱫᱚ ᱡᱟᱦᱟᱸ ᱵᱷᱩᱣᱟᱹᱝ ᱫᱟᱸᱥᱟᱭ ᱠᱚ ᱢᱮᱛᱟᱜ ᱠᱟᱱᱟ ᱚᱱᱟ ᱚᱱᱟ ᱫᱚ ᱫᱟᱸᱥᱟᱭ ᱵᱚᱸᱜᱟ ᱥᱚᱢᱚᱭ ᱜᱮ ᱦᱩᱭᱩᱜᱼᱟ ᱠᱤᱱᱛᱩ ᱟᱨ ᱡᱟᱦᱟᱸ ᱟᱨ ᱞᱚᱵᱚᱭ ᱫᱟᱸᱥᱟᱭ ᱚᱱᱟ ᱦᱚᱸ ᱫᱟᱸᱥᱟᱭ ᱵᱚᱸᱜᱟ ᱨᱮᱜᱮ ᱦᱩᱭᱩᱜᱼᱟ ᱛᱚᱵᱮ ᱚᱱᱟ ᱫᱚ ᱨᱟᱹᱥᱠᱟᱹ ᱨᱮᱱᱟᱜ ᱮᱱᱮᱡ ᱫᱚ ᱵᱟᱝ ᱠᱟᱱᱟ ᱱᱚᱣᱟ ᱫᱟᱸᱥᱟᱭ ᱫᱚ ᱱᱚᱣᱟ ᱫᱚ ᱟᱹᱰᱤ ᱫᱩᱠ ᱨᱮᱱᱟᱜ ᱮᱱᱮᱡ ᱠᱟᱱ ᱜᱮᱭᱟ ᱦᱮᱸ ᱱᱚᱣᱟ ᱫᱟᱸᱥᱟᱭ ᱫᱚ ᱠᱩᱲᱤ ᱦᱚᱯᱚᱱ ᱫᱚ ᱵᱟᱠᱚ ᱮᱱᱮᱡᱼᱟ ᱠᱚᱲᱟ ᱦᱚᱯᱚᱱᱟᱜ ᱠᱟᱱ ᱜᱮᱭᱟ ᱱᱚᱣᱟ ᱨᱮᱫᱚ ᱛᱩᱢᱫᱟᱜ ᱴᱟᱢᱟᱠ ᱠᱚᱨᱛᱟᱞ ᱢᱟᱨᱟᱜ ᱤᱞ ᱚᱱᱮ ᱚᱱᱟ ᱠᱚᱜᱮ ᱞᱟᱜᱟᱜᱼᱟ ᱟᱫᱚ ᱱᱚᱣᱟ ᱫᱚ ᱤᱭᱟᱹ ᱢᱚᱬᱮ ᱫᱤᱱ ᱜᱟᱱ ᱦᱩᱭᱩᱜᱼᱟ ᱢᱚᱬᱮ ᱫᱤᱱ ᱦᱮᱸ ᱢᱚᱬᱮ ᱫᱤᱱ ᱦᱩᱭᱩᱜᱼᱟ ᱱᱚᱣᱟ ᱫᱟᱸᱥᱟᱭ ᱚᱱᱟ ᱫᱚ ᱟᱹᱛᱩ ᱨᱮᱜᱮ ᱦᱩᱭᱩᱜᱼᱟ ᱟᱵᱟᱨ ᱵᱟᱨᱦᱮ ᱟᱹᱛᱩ ᱠᱚᱨᱮ ᱦᱚᱸ ᱮᱱᱮᱡ ᱠᱚᱠᱚ ᱪᱟᱞᱟᱜᱼᱟ ᱱᱚᱣᱟ ᱫᱟᱸᱥᱟᱭ ᱫᱚ ᱚᱲᱟᱜ ᱚᱲᱟᱜ ᱠᱚ ᱮᱱᱮᱡᱼᱟ ᱱᱚᱣᱟ ᱫᱚ ᱢᱚᱬᱮ ᱫᱤᱱ ᱦᱩᱭᱩᱜᱼᱟ ᱦᱩᱸ ᱟᱨ ᱡᱟᱦᱟᱱᱟᱜ ᱵᱮᱱ ᱞᱟᱹᱭ ᱠᱮᱭᱟ ᱥᱮ ᱚ ᱚᱱᱟ ᱫᱟᱸᱥᱟᱭ ᱫᱚ ᱥᱟᱹᱲᱤ ᱠᱚ ᱛᱮᱠᱚ ᱰᱮᱸᱜᱟᱜᱼᱟ ᱟᱨ ᱥᱮ ᱵᱚᱦᱚᱜ ᱠᱚᱨᱮ ᱠᱚ ᱫᱟᱹᱦᱲᱤ ᱠᱚᱜᱼᱟ ᱥᱟᱹᱲᱤ ᱛᱮᱜᱮ ᱟᱨ ᱢᱟᱨᱟᱜ ᱤᱞ ᱛᱟᱦᱮᱱᱟ ᱵᱚᱦᱚᱜ ᱨᱮ ᱟᱨ ᱛᱤ ᱨᱮᱦᱚᱸ ᱠᱚ ᱥᱟᱵ ᱠᱟᱜ ᱜᱮᱭᱟ ᱦᱮᱸ ᱱᱚᱣᱟ ᱫᱚ ᱟᱨᱠᱤ ᱨᱟᱹᱥᱠᱟᱹ ᱨᱮᱱᱟᱜ ᱮᱱᱮᱡ ᱫᱚ ᱵᱟᱝ ᱠᱟᱱᱟ ᱱᱚᱣᱟ ᱫᱟᱸᱥᱟᱭ ᱫᱚ ᱚᱲᱟᱜ ᱨᱮ ᱦᱮᱸ ᱪᱟᱣᱞᱮ ᱠᱚ ᱜᱮ ᱦᱩᱲᱩ ᱠᱚ ᱦᱮᱸ ᱦᱮᱸ ᱴᱷᱤᱠᱜᱮᱭᱟ ᱫᱚᱦᱚᱭ ᱵᱮᱱ ᱦᱮᱸ ᱦᱳᱭ